ᱦᱮᱞᱳ ᱟᱢ ᱠᱤ ᱚᱯᱷᱤᱥᱟᱨ ᱨᱮᱢ ᱢᱮᱱᱮᱫ ᱠᱟᱱᱟ ᱤᱧ ᱦᱚᱞᱟ ᱡᱟᱦᱟᱸ ᱢᱚᱵᱟᱭᱤᱞ ᱠᱮᱢᱮᱨᱟᱧ ᱥᱚᱯᱤᱝ ᱞᱮᱫᱟ ᱚᱱᱟ ᱠᱤᱱ ᱫᱚ ᱵᱟᱝ ᱤᱧ ᱦᱟᱛᱟᱣᱟ ᱚᱱᱟ ᱵᱚᱫᱚᱞ ᱛᱮ ᱞᱮᱯᱴᱚᱯ ᱤᱧ ᱟᱨ ᱮᱥᱠᱮᱱᱟᱨ ᱤᱧ ᱦᱟᱛᱟᱣ ᱞᱟ ᱜᱤᱫ ᱟᱨ ᱛᱤᱱᱟᱹᱜ ᱠᱟ ᱣᱰᱤ ᱯᱮᱢᱮᱴ ᱞᱟᱜᱟᱣ ᱟ ᱧᱟ ᱡᱟᱦᱟᱸ ᱠᱤᱱ ᱞᱟᱦᱟ ᱛᱮᱧ ᱳᱰᱟᱨ ᱞᱮᱫᱟ ᱚᱱᱟ ᱠᱤᱱ ᱫᱚ ᱠᱮᱱᱥᱮᱞ ᱠᱟᱜ ᱢᱮ